ᱤᱧᱟᱹᱜ ᱴᱚᱴᱷᱟᱨᱮ ᱢᱟᱱᱟᱣ ᱟᱠᱟᱱ ᱢᱟᱱᱟᱣᱠᱟᱱ ᱨᱤᱛᱩ ᱯᱚᱨᱚᱵᱽ ᱠᱚᱫᱚ ᱡᱟᱦᱟᱸ ᱠᱚ ᱦᱩᱭᱩᱜ ᱠᱟᱱᱟ ᱚᱱᱟ ᱠᱚᱫᱚ ᱦᱩᱭᱩᱜ ᱠᱟᱱᱟ ᱡᱮᱢᱚᱱ ᱢᱟᱜᱽ ᱵᱚᱸᱜᱟ ᱨᱮᱫᱚ ᱦᱩᱭᱩᱜ ᱠᱟᱱᱟ ᱢᱟᱜ ᱢᱚᱬᱮ ᱡᱮᱢᱚᱱ ᱢᱚᱬᱮ ᱥᱤᱢᱠᱚ ᱠᱚ ᱡᱚᱢ ᱠᱚᱣᱟ ᱟᱨ ᱫᱟᱥᱟᱸᱭ ᱵᱚᱸᱜᱟ ᱨᱮᱫᱚ ᱡᱮᱢᱚᱱ ᱫᱟᱥᱟᱸᱭ ᱵᱚᱸᱜᱟ ᱨᱮᱫᱚ ᱦᱩᱭᱩᱜ ᱛᱟᱞᱮᱭᱟ ᱥᱟᱹᱨᱤ ᱥᱚᱨᱦᱟᱭ ᱡᱟᱦᱟᱸ ᱥᱟᱹᱨᱤ ᱥᱚᱨᱦᱟᱭ ᱥᱟᱹᱨᱤ ᱥᱚᱨᱦᱟᱭ ᱫᱚ ᱥᱟᱹᱨᱤ ᱥᱚᱨᱦᱟᱭ ᱨᱮᱫᱚ ᱟᱞᱮᱫᱚ ᱢᱚᱬᱮᱫᱤᱱ ᱫᱷᱚᱨᱮᱞᱮ ᱢᱟᱱᱟᱣᱟ ᱟᱨᱠᱤ ᱛᱚᱠᱷᱚᱱ ᱢᱟᱱᱮ ᱚᱱᱟᱫᱚ ᱦᱩᱭᱩᱜ ᱠᱟᱱ ᱛᱟᱞᱮᱭᱟ ᱢᱟᱱᱮ ᱟᱹᱰᱤ ᱢᱟᱨᱟᱝ ᱟᱨᱠᱤ ᱥᱟᱹᱨᱤ ᱥᱚᱨᱦᱟᱭ ᱡᱟᱦᱟᱸᱫᱚ ᱢᱚᱬᱮᱫᱤᱱ ᱫᱷᱚᱨᱮ ᱤᱭᱟᱹᱭᱟᱞᱮ ᱢᱟᱱᱟᱣᱟᱞᱮ ᱟᱨ ᱛᱟᱯᱚᱨᱮ ᱦᱩᱭᱩᱜ ᱠᱟᱱᱟ ᱯᱷᱟᱞᱜᱩᱱ ᱵᱚᱸᱜᱟ ᱨᱮᱫᱚ ᱦᱩᱭᱩᱜ ᱠᱟᱱ ᱛᱟᱞᱮᱭᱟ ᱡᱮᱢᱚᱱ ᱵᱟᱦᱟ ᱯᱚᱨᱚᱵᱽ ᱵᱟᱦᱟ ᱯᱚᱨᱚᱵᱽ ᱚᱱᱟᱦᱚᱸ ᱚᱱᱟᱦᱚᱸ ᱢᱟᱨᱟᱝ ᱯᱚᱨᱚᱵᱽ ᱠᱟᱱ ᱛᱟᱞᱮᱭᱟ ᱛᱟᱯᱚᱨᱮ ᱫᱤᱭᱮ ᱯᱚᱨᱮ ᱚᱱᱟ ᱢᱟᱨᱟᱝ ᱯᱚᱨᱚᱵᱽ ᱨᱮ ᱚᱱᱟ ᱨᱮᱫᱚ ᱵᱟᱦᱟ ᱵᱚᱸᱜᱟ ᱨᱮᱫᱚ ᱡᱮᱢᱚᱱ ᱟᱞᱮ ᱵᱟᱦᱟ ᱯᱚᱨᱚᱵᱽ ᱨᱮᱫᱚ ᱡᱮᱢᱚᱱ ᱟᱞᱮ ᱯᱮ ᱫᱤᱱ ᱫᱷᱚᱨᱮᱞᱮ ᱢᱟᱱᱟᱣᱟ ᱛᱟᱯᱚᱨᱮ ᱜᱟᱹᱰᱤ ᱮᱱᱮᱡ ᱥᱮᱨᱮᱧ ᱦᱩᱭᱩᱜ ᱛᱟᱞᱮᱭᱟ ᱚᱱᱟ ᱮᱱᱮᱡ ᱥᱮᱨᱮᱧᱠᱚ ᱵᱟᱦᱟ ᱮᱱᱮᱡ ᱠᱚ ᱦᱩᱭᱩᱜ ᱛᱟᱞᱮᱭᱟ ᱟᱨᱠᱤ ᱯᱮ ᱫᱤᱱ ᱫᱷᱚᱨᱮ ᱟᱹᱛᱩ ᱨᱮᱦᱚᱸ ᱮᱱᱮᱡᱟᱞᱮ ᱡᱟᱦᱮᱨ ᱨᱮᱦᱚᱸ ᱮᱱᱮᱡᱟᱞᱮ ᱟᱨᱠᱤ